ᱟᱞᱮ ᱯᱚᱨᱚᱵᱽ ᱨᱮ ᱟᱭᱢᱟ ᱜᱚᱴᱮᱱ ᱞᱮ ᱯᱤᱴᱷᱟᱹᱭᱟ ᱡᱮᱢᱚᱱ ᱡᱮᱢᱚᱱ ᱥᱩᱱᱩᱢ ᱯᱤᱴᱷᱟᱹ ᱫᱩᱞ ᱯᱤᱴᱷᱟᱹ ᱨᱤᱠᱫᱟᱹ ᱯᱤᱴᱷᱟᱹ ᱟᱨ ᱚᱱᱟ ᱥᱚᱢᱚᱭ ᱨᱮ ᱞᱩᱪᱤ ᱵᱩᱸᱫᱤᱭᱟᱹ ᱦᱚᱸᱞᱮ ᱵᱮᱱᱟᱣᱟ ᱥᱩᱱᱩᱢ ᱯᱤᱴᱷᱟᱹ ᱪᱮᱫ ᱞᱮᱠᱟ ᱛᱮᱞᱮ ᱯᱤᱴᱷᱟᱹᱭᱟ ᱞᱟᱦᱟᱨᱮ ᱜᱩᱲ ᱫᱟᱜ ᱞᱮ ᱦᱮᱰᱮᱡᱟ ᱛᱟᱨᱯᱚᱨᱮ ᱚᱱᱟ ᱜᱩᱲ ᱫᱟᱜ ᱞᱟᱲᱮᱡ ᱠᱟᱛᱮᱫ ᱦᱚᱞᱚᱝ ᱞᱮ ᱥᱤᱯᱤᱭᱟ ᱥᱤᱯᱤ ᱠᱟᱛᱮᱫ ᱥᱩᱱᱩᱢ ᱯᱤᱴᱷᱟᱹᱞᱮ ᱵᱮᱱᱟᱣᱟ ᱟᱨ